ᱦᱮᱸ ᱚᱱᱟ ᱡᱤᱱᱤᱥ ᱠᱚᱫᱚ ᱯᱟᱹᱦᱤᱞ ᱦᱟᱯᱲᱟᱢ ᱠᱚ ᱡᱟᱦᱟᱸ ᱠᱚ ᱞᱟᱜᱟᱣ ᱟᱹᱜᱩ ᱟᱠᱟᱫᱟ ᱚᱱᱟ ᱠᱚ ᱡᱤᱱᱤᱥ ᱠᱚᱫᱚ ᱱᱤᱛᱚᱜ ᱫᱚ ᱟᱹᱰᱤ ᱴᱟᱜ ᱜᱮ ᱵᱟᱝ ᱧᱮᱧᱟᱢᱚᱜ ᱠᱟᱱᱟ ᱥᱮᱫᱟᱭ ᱫᱚ ᱜᱚᱰᱟ ᱵᱤᱰᱟᱹ ᱠᱚ ᱢᱟᱜ ᱠᱟᱛᱮᱜ ᱠᱷᱮᱛ ᱠᱚ ᱵᱮᱱᱟᱣ ᱟᱠᱟᱫᱟ ᱟᱫᱚ ᱚᱱᱟ ᱜᱚᱰᱟ ᱵᱤᱰᱟᱹ ᱢᱟᱜ ᱠᱟᱛᱮᱜ ᱠᱷᱮᱛ ᱵᱮᱱᱟᱣ ᱥᱚᱢᱚᱭ ᱱᱚᱣᱟ ᱠᱚ ᱞᱟᱜᱟᱣ ᱞᱮᱱᱟ ᱥᱮ ᱠᱚ ᱞᱟᱜᱟᱣ ᱛᱟᱦᱮᱸᱜᱼᱟ ᱚᱱᱟ ᱫᱚ ᱦᱳᱭᱳᱜ ᱠᱟᱱᱟ ᱪᱟᱹᱠᱞᱤ ᱡᱷᱚᱲᱟ

ᱥᱤᱠᱩᱣᱟᱹᱲ ᱟᱲᱟᱜ ᱢᱟᱨᱟᱲ ᱚᱱᱟ ᱠᱚ ᱱᱤᱛᱚᱜ ᱫᱚ ᱮᱠᱮᱵᱟᱨᱮ ᱜᱮ ᱵᱟᱝ ᱧᱮᱧᱟᱢᱚᱜ ᱠᱟᱱᱟ ᱟᱨ ᱪᱟᱥᱵᱟᱫ ᱥᱚᱢᱚᱭ ᱥᱮᱫᱟᱭ ᱫᱚ ᱤᱛᱟᱹ ᱡᱚᱠᱷᱚᱱ ᱠᱚ ᱮᱨᱟ ᱩᱱ ᱥᱚᱢᱚᱭ ᱴᱩᱱᱠᱤ ᱭᱟᱛᱮᱫ ᱤᱛᱟᱹ ᱠᱚ ᱜᱤᱰᱤᱭᱟ ᱥᱮᱠᱚ ᱪᱷᱩᱲᱤᱭᱟᱹᱣᱟ ᱱᱮᱛᱟᱨ ᱫᱚ ᱩᱱᱟᱹᱜ ᱴᱟᱜ ᱫᱚ ᱚᱱᱟ ᱠᱚᱫᱚ ᱵᱟᱝ ᱧᱮᱧᱟᱢᱚᱜ ᱠᱟᱱᱟ ᱟᱨ ᱪᱟᱥᱵᱟᱫ ᱠᱚᱨᱮ ᱟᱨᱚ ᱟᱭᱢᱟ ᱡᱤᱱᱤᱥ ᱢᱮᱱᱟᱜ ᱟᱠᱟᱫᱟ ᱡᱮᱢᱚᱱ ᱟᱵᱚ ᱡᱚᱠᱷᱚᱱ ᱪᱟᱥᱵᱟᱥᱵᱚᱱ ᱟᱬᱜᱳᱱᱟ ᱰᱟᱝᱨᱤ ᱱᱟᱦᱮᱞ ᱥᱮ ᱠᱩᱰᱤ ᱠᱟᱹᱠᱷᱩᱣᱟᱹ ᱞᱟᱜᱟᱜᱼᱟ ᱡᱮᱢᱚᱱ ᱟᱲᱮ ᱞᱟᱜ ᱞᱟᱹᱜᱤᱫ ᱠᱩᱰᱤ ᱞᱟᱜᱟᱜᱼᱟ ᱦᱮᱸ ᱠᱟᱹᱠᱷᱩᱣᱟᱹ ᱦᱚᱸ ᱞᱟᱜᱟᱜᱼᱟ ᱚᱱᱠᱟᱱᱟᱜ ᱫᱷᱤᱨᱤ ᱡᱟᱭᱜᱟ ᱠᱚᱨᱮ ᱫᱚ ᱥᱮᱫᱟᱭ ᱫᱚ ᱟᱨᱚ ᱟᱹᱰᱤ ᱟᱭᱢᱟ ᱡᱤᱱᱤᱥ ᱧᱮᱧᱟᱢᱚᱜ ᱠᱟᱱ ᱛᱟᱦᱮᱱᱟ ᱱᱮᱛᱟᱨ ᱫᱚ ᱚᱱᱟ ᱠᱚ ᱡᱤᱱᱤᱥ ᱮᱠᱟᱞ ᱜᱮ ᱵᱟᱵᱚᱱ ᱧᱮᱧᱟᱢᱮᱫᱟ ᱡᱮᱢᱚᱱ ᱪᱟᱥᱵᱟᱥ ᱨᱮ ᱫᱟᱜ ᱟᱨᱮᱡ ᱠᱚ ᱥᱚᱢᱚᱭ ᱰᱚᱠᱟ ᱥᱮ ᱰᱷᱚᱸᱜᱟ ᱛᱮ ᱥᱮᱫᱟᱭ ᱫᱚ ᱫᱟᱜ ᱠᱚᱫᱚ ᱟᱨᱮᱡ ᱠᱟᱫᱟ ᱱᱤᱛᱚᱜ ᱫᱚ ᱢᱤᱥᱤᱱ ᱠᱚ ᱥᱮᱴᱮᱨ ᱟᱠᱟᱱ ᱛᱮ ᱱᱤᱛᱚᱜ ᱫᱚ ᱢᱤᱥᱤᱱ ᱫᱟᱨᱟᱭ ᱛᱮᱜᱮ ᱫᱟᱜ ᱠᱚᱫᱚ ᱠᱚ ᱟᱨᱮᱡ ᱮᱫᱟ ᱡᱮᱢᱚᱱ ᱚᱱᱟ ᱠᱚ ᱵᱟᱵᱚᱱ ᱧᱮᱧᱟᱢᱮᱜᱼᱟ ᱟᱨᱚ ᱡᱮᱢᱚᱱ ᱦᱳᱲᱳᱵᱚᱱ ᱤᱨᱟ ᱫᱟᱛᱨᱚᱢ ᱠᱚ ᱞᱟᱜᱟᱜᱼᱟ ᱱᱤᱛᱚᱜ ᱫᱚ ᱫᱟᱛᱨᱚᱢ ᱦᱚᱸ ᱢᱮᱱᱟᱜᱼᱟ ᱦᱳᱲᱳ ᱨᱟᱠᱟᱵ ᱠᱟᱛᱮᱫ ᱡᱚᱠᱷᱚᱱ ᱚᱲᱟᱜᱛᱮ ᱟᱹᱜᱩ ᱠᱟᱛᱮᱵᱚᱱ ᱫᱟᱞᱟ ᱩᱱ ᱥᱚᱢᱚᱭ ᱫᱚ ᱴᱷᱤᱜᱩᱣᱟᱹ ᱯᱟᱴᱟ ᱨᱮᱠᱚ ᱫᱟᱞ ᱛᱟᱦᱮᱸᱫᱼᱟ ᱱᱮᱛᱟᱨ ᱫᱚ ᱦᱳᱲᱳ ᱫᱟᱞ ᱢᱤᱥᱤᱱ ᱥᱮᱴᱮᱨ ᱠᱟᱱᱛᱮ ᱱᱮᱛᱟᱨ ᱫᱚ ᱚᱱᱟ ᱢᱤᱥᱤᱱ ᱨᱮᱜᱮᱵᱚᱱ ᱫᱟᱞ ᱫᱟ ᱦᱳᱭ ᱱᱚᱜ ᱚᱱᱟ ᱠᱚᱜᱮ ᱪᱟᱥᱵᱟᱥ ᱨᱮᱫᱚ ᱥᱮᱫᱟᱭ ᱫᱚᱠᱚ ᱞᱟᱜᱟᱣ ᱟᱹᱜᱩ ᱟᱠᱟᱫᱟ ᱱᱤᱭᱟᱹ ᱠᱚᱜᱮ